ᱤᱧᱫᱚ ᱦᱟᱸᱜ ᱢᱟᱨᱮᱱ ᱡᱤᱱᱤᱥ ᱠᱚᱫᱚ ᱟᱹᱰᱤ ᱨᱚᱠᱚᱢ ᱡᱤᱱᱤᱥ ᱠᱚᱫᱚ ᱦᱟᱸᱜ ᱡᱚᱛᱚ ᱡᱳᱜᱟᱣ ᱠᱟᱛᱮ ᱤᱧ ᱫᱚᱦᱚ ᱠᱟᱜ ᱜᱮ ᱦᱟᱸᱜ ᱥᱮᱧ ᱫᱚᱦᱚ ᱟᱠᱟᱫ ᱜᱮᱭᱟ ᱦᱟᱸᱜ ᱟᱨ ᱢᱮᱱᱟᱜ ᱜᱮᱭᱟ ᱤᱧ ᱴᱷᱮᱱ ᱫᱚ ᱪᱮᱫᱟᱜ ᱥᱮ ᱠᱤ ᱢᱟᱨᱮᱱ ᱡᱤᱱᱤᱥ ᱫᱚ ᱦᱟᱸᱜ ᱦᱟᱯᱮᱱ ᱫᱤᱱ ᱛᱮᱫᱚ ᱡᱟᱦᱟᱱᱟᱜ ᱠᱚᱫᱚ ᱵᱟᱝ ᱜᱮᱵᱚᱱ ᱧᱮᱞ ᱧᱟᱢᱟ ᱦᱟᱸᱜ ᱚᱱᱟ ᱠᱚ ᱠᱷᱟᱹᱛᱤᱨ ᱛᱮᱜᱮ ᱦᱟᱸᱜ ᱤᱧᱫᱚ ᱦᱟᱸᱜ ᱢᱟᱨᱮ ᱡᱤᱱᱤᱥ ᱠᱚᱫᱚᱧ ᱫᱚᱦᱚ ᱟᱠᱟᱫᱟ ᱪᱮᱫᱟᱜ ᱥᱮ ᱯᱚᱨᱮ ᱛᱮᱫᱚ ᱡᱟᱦᱟᱸ ᱢᱟᱨᱮᱱ ᱡᱤᱱᱤᱥ ᱢᱮᱱᱟᱜᱼᱟ ᱚᱱᱟ ᱠᱚᱫᱚ ᱦᱟᱸᱜ ᱟᱹᱰᱤ ᱡᱳᱨ ᱜᱮ ᱴᱟᱟ ᱯᱩᱭᱥᱟᱹ ᱥᱮ ᱠᱟᱹᱣᱰᱤ ᱚᱱᱩᱥᱟᱨ ᱫᱚ ᱟᱹᱰᱤ ᱡᱳᱨ ᱜᱮ ᱦᱟᱸᱜ ᱫᱟᱢᱚᱜᱼᱟ ᱥᱮ ᱢᱟᱨᱮ ᱡᱤᱱᱤᱥ ᱢᱮᱱᱟᱜ ᱫᱚ ᱠᱚᱭᱮᱱ ᱠᱚ ᱥᱮ ᱯᱩᱭᱥᱟᱹ ᱠᱚ ᱥᱮ ᱰᱚᱠᱳᱢᱮᱱᱴᱥ ᱠᱚ ᱱᱚᱣᱟ ᱠᱚᱫᱚ ᱡᱚᱛᱚᱜᱤᱧ ᱫᱚᱦᱚ ᱟᱠᱟᱫᱟ ᱪᱮᱫᱟᱜ ᱥᱮ ᱦᱟᱯᱮᱱ ᱫᱤᱱ ᱨᱮᱫᱚ ᱦᱟᱸᱜ ᱱᱚᱣᱟ ᱠᱚᱫᱚ ᱦᱟᱸᱜ ᱤᱧᱟᱹᱜ ᱡᱟᱦᱟᱱᱟᱜ ᱚᱥᱩᱵᱤᱫᱷᱟ ᱥᱮ ᱡᱟᱦᱟᱱᱟᱜ ᱫᱚᱨᱠᱟᱨ ᱨᱮ ᱱᱚᱣᱟ ᱠᱚᱫᱚ ᱡᱚᱛᱚᱜᱮ ᱦᱟᱸᱜ ᱞᱟᱜᱟᱣ ᱤᱧᱟᱹ ᱟᱨ ᱱᱚᱣᱟ ᱠᱚᱫᱚ ᱦᱟᱸᱜ ᱦᱮᱸ ᱵᱮᱥᱤ ᱦᱚᱲ ᱠᱚᱴᱷᱮᱱ ᱦᱚᱸ ᱦᱚᱲ ᱠᱚᱴᱷᱮᱱ ᱫᱚ ᱵᱟᱹᱱᱩᱜ ᱜᱮᱭᱟ ᱟᱨ ᱤᱧ ᱫᱚ ᱱᱚᱣᱟ ᱠᱚᱫᱚ ᱡᱳᱜᱟᱣ ᱡᱚᱛᱚᱱ ᱠᱟᱛᱮ ᱤᱧ ᱫᱚᱦᱚ ᱟᱠᱟᱫᱼᱟ ᱟᱨ